ᱟᱛᱳ ᱴᱚᱞᱟ ᱯᱟᱲᱟ ᱠᱚᱨᱮ ᱟᱱᱟᱴ ᱢᱟ ᱟᱹᱰᱤ ᱛᱮᱫ ᱜᱮ ᱢᱮᱱᱟᱜᱼᱟ ᱚᱱᱟ ᱥᱚᱞᱦᱮ ᱞᱟᱹᱜᱤᱫ ᱛᱮ ᱫᱚ ᱟᱵᱚ ᱡᱚᱛᱚ ᱦᱚᱲᱟᱜ ᱠᱩᱨᱩᱢᱩᱴᱩ ᱞᱟᱹᱠᱛᱤᱜᱼᱟ ᱟᱵᱚ ᱡᱚᱲᱟᱣ ᱦᱩᱭᱟᱵᱚᱱᱟ ᱚᱯᱷᱤᱥ ᱥᱟᱞᱟᱜ ᱥᱟᱶᱛᱮ ᱡᱟᱦᱟᱸ ᱛᱤᱱᱟᱹᱜ ᱱᱤᱛᱳᱜ ᱢᱮᱱᱟᱜ ᱠᱚᱣᱟ ᱤᱭᱩᱴᱩᱵᱟᱨ ᱠᱚ ᱵᱟᱝᱠᱷᱟᱱ ᱱᱩᱠᱩ ᱱᱤᱭᱩᱡᱽ ᱨᱤᱯᱳᱴᱟᱨ ᱠᱚ ᱩᱱᱠᱩ ᱠᱚ ᱥᱟᱞᱟᱜ ᱡᱚᱲᱟᱣ ᱦᱩᱭ ᱟᱵᱚᱱᱟ ᱥᱟᱶᱛᱮ ᱟᱵᱚᱣᱟᱜ ᱫᱩᱠ ᱩᱱᱠᱩ ᱴᱷᱮᱱ ᱟᱨᱫᱟᱥ ᱵᱤᱨᱫᱟᱹᱥᱚᱜ ᱞᱟᱹᱜᱤᱫ ᱟᱵᱚᱣᱟᱜ ᱢᱚᱱ ᱫᱟᱲᱮ ᱦᱚᱸ ᱡᱩᱢᱤᱫ ᱫᱟᱲᱮ ᱦᱚᱸ ᱡᱚᱛᱚᱣᱟᱜ ᱜᱮ ᱞᱟᱹᱠᱛᱤᱜᱼᱟ ᱟᱨ ᱠᱷᱟᱹᱞᱤ ᱟᱵᱚ ᱟᱹᱜᱩ ᱠᱟ ᱮᱢᱟᱵᱚᱱᱟ ᱠᱚ ᱮᱢᱟ ᱵᱚᱱᱟ ᱚᱱᱠᱟᱱ ᱠᱟᱛᱷᱟ ᱫᱚ ᱱᱤᱛᱳᱜ ᱵᱟᱝ ᱯᱸᱟᱲᱟᱣ ᱠᱟᱱᱟ ᱵᱟᱝ ᱢᱟᱲᱟᱣ ᱠᱟᱱᱟ ᱟᱫᱚ ᱚᱱᱟ ᱠᱚᱨᱮᱱᱟᱜ ᱢᱟᱲᱟᱝ ᱩᱛᱟᱹᱨ ᱚᱡᱮ ᱫᱚ ᱦᱩᱭᱩᱜ ᱠᱟᱱᱟ ᱟᱛᱳᱨᱮ ᱚᱱᱠᱟᱱ ᱡᱩᱢᱤᱫ ᱨᱮᱭᱟᱜ ᱢᱟᱱᱮ ᱫᱤᱥᱟᱹ ᱟᱹᱜᱩ ᱦᱩᱭᱩᱜᱼᱟ ᱟᱛᱳ ᱦᱚᱲ ᱢᱤᱫ ᱦᱩᱭᱩᱜᱼᱟ ᱚᱠᱟ ᱵᱚ ᱠᱟᱹᱢᱤᱭᱟ ᱚᱠᱟ ᱠᱟᱹᱢᱤ ᱞᱮᱠᱷᱟᱱ ᱟᱵᱚ ᱟᱛᱳ ᱴᱚᱞᱟ ᱯᱟᱲᱟᱜ ᱵᱷᱟᱹᱞᱟᱹᱭᱚᱜᱼᱟ ᱟᱨ ᱚᱱᱟᱨᱮ ᱡᱚᱛᱚ ᱜᱚᱲᱚ ᱮᱢ ᱦᱩᱭᱩᱜᱼᱟ ᱚᱱᱟ ᱜᱚᱲᱚ ᱚᱱᱟ ᱥᱟᱶᱛᱮ ᱨᱤᱦᱤᱴ ᱟᱵᱚ ᱵᱟᱵᱚ ᱞᱟᱜᱟᱜᱼᱟ ᱪᱷᱩᱴᱟᱹᱣ ᱨᱮᱵᱚ ᱛᱟᱦᱮᱱᱟ ᱮᱱᱠᱷᱟᱱ ᱟᱵᱚ ᱚᱱᱟ ᱪᱷᱩᱴᱟᱹᱣ ᱟᱵᱚ ᱢᱤᱫ ᱫᱤᱱ ᱚᱱᱟ ᱨᱮᱭᱟᱜ ᱡᱚ ᱵᱤᱞᱤ ᱵᱚᱱ ᱧᱟᱢ ᱜᱮᱭᱟ ᱢᱮᱱᱠᱷᱟᱱ ᱡᱚᱛᱚᱠᱷᱚᱱ ᱠᱚᱢᱡᱩᱨᱤ ᱫᱚ ᱦᱩᱭᱩᱜ ᱠᱟᱱᱟ ᱟᱛᱳ ᱴᱚᱞᱟ ᱯᱟᱲᱟᱨᱮ ᱡᱟᱦᱟᱸ ᱜᱮ ᱛᱟᱦᱮᱱ ᱦᱚᱲ ᱠᱚᱣᱟᱜ ᱢᱤᱫ ᱢᱚᱱ ᱛᱮ ᱛᱟᱲᱟᱢ ᱡᱟᱦᱟᱸ ᱞᱮᱠᱟ ᱨᱟᱡᱽᱱᱤᱛᱤ ᱡᱚᱠᱷᱚᱱ ᱤᱱᱟᱹ ᱡᱟᱦᱟᱸ ᱛᱤᱸᱥ ᱥᱤᱞᱮᱠᱥᱮᱱ ᱦᱩᱭᱩᱜ ᱡᱚᱠᱷᱚᱱ ᱜᱮ ᱦᱚᱲ ᱠᱩᱨᱩᱢᱩᱴᱩ ᱨᱮ ᱢᱮᱱᱟᱜ ᱠᱚᱣᱟ ᱨᱟᱡᱽᱱᱤᱛᱤ ᱨᱮᱭᱟᱜ ᱚᱱᱟ ᱤᱞᱮᱠᱥᱮᱱ ᱯᱟᱨᱚᱢᱮᱱ ᱛᱟᱭᱚᱢ ᱦᱚᱲ ᱫᱚ ᱡᱮ ᱡᱟᱦᱟᱸᱨ ᱮᱜᱮ ᱛᱟᱦᱮᱱ ᱦᱩᱭᱩᱜ ᱠᱟᱱᱟ ᱚᱡᱮ ᱫᱚ ᱰᱷᱮᱨ ᱫᱚ ᱚᱱᱟ ᱵᱟᱱᱟ ᱠᱟᱱᱟ ᱢᱮᱱᱠᱷᱟᱱ ᱥᱚᱸᱜᱷᱱ ᱟᱛᱳ ᱨᱮᱭᱟᱜ ᱠᱮᱴᱮᱡ ᱞᱟᱹᱠᱛᱤ ᱠᱟᱱᱟ